ᱤᱧᱟᱹᱜ ᱢᱚᱱᱮᱛᱮ ᱱᱚᱣᱟᱜᱤᱧ ᱞᱟᱹᱭᱟ ᱡᱮ ᱞᱟᱠᱪᱟᱨᱟᱱ ᱥᱮᱨᱣᱟ ᱵᱚᱞᱛᱮ ᱫᱚ ᱟᱵᱚᱣᱟᱜ ᱫᱚ ᱟᱹᱰᱤᱜᱟᱱ ᱢᱮᱱᱟᱜᱼᱟ ᱡᱟᱦᱟᱸ ᱫᱚ ᱵᱟᱦᱟ ᱥᱚᱦᱨᱟᱭ ᱫᱚᱝ ᱞᱟᱜᱽᱲᱮ ᱢᱟᱜ ᱢᱚᱬᱮ ᱟᱨ ᱥᱚᱦᱨᱟᱭ ᱨᱮ ᱡᱮᱢᱚᱱ ᱟᱵᱚ ᱫᱚ ᱡᱟᱦᱟᱸ ᱫᱚ ᱮᱱᱮᱡ ᱥᱮᱨᱮᱧ ᱢᱮᱱᱟᱜ ᱛᱟᱵᱚᱱᱟ ᱡᱟᱦᱟᱸ ᱫᱚ ᱠᱚ ᱞᱟᱹᱭᱟ ᱥᱟᱲᱯᱟ ᱮᱱᱮᱡ ᱞᱟᱜᱽᱲᱮ ᱮᱱᱮᱡ ᱚᱱᱟ ᱠᱚ ᱟᱵᱚ ᱞᱟᱦᱟ ᱥᱮᱫ ᱤᱫᱤ ᱠᱷᱟᱹᱛᱤᱨ ᱛᱮ ᱟᱵᱚ ᱫᱚ ᱱᱚᱣᱟ ᱠᱚ ᱮᱴᱟᱜ ᱠᱤᱪᱷᱩ ᱤᱫᱤ ᱵᱟᱝ ᱠᱟᱛᱮᱜ ᱟᱵᱚ ᱫᱚ ᱱᱚᱣᱟᱜᱮ ᱟᱵᱚᱣᱟᱜ ᱞᱟᱠᱪᱟᱨᱟᱱ ᱥᱮᱨᱣᱟ ᱱᱚᱣᱟᱜᱮ ᱟᱵᱚ ᱯᱟᱹᱦᱤᱞ ᱠᱷᱚᱱᱟᱜ ᱡᱟᱦᱟᱸ ᱢᱮᱱᱟᱜ ᱛᱟᱵᱚᱱᱟ ᱱᱚᱣᱟ ᱠᱚ ᱞᱟᱦᱟ ᱥᱮᱫ ᱤᱫᱤ ᱞᱟᱹᱜᱤᱫ ᱛᱮ ᱟᱵᱚ ᱫᱚ ᱟᱵᱚᱣᱟᱜ ᱞᱟᱠᱪᱟᱨ ᱟᱱ ᱥᱮᱨᱣᱟ ᱜᱮᱵᱚᱱ ᱞᱟᱦᱟ ᱥᱮᱜ ᱤᱫᱤ ᱠᱷᱟᱹᱛᱤᱨ ᱛᱮ ᱟᱵᱚ ᱱᱚᱣᱟ ᱠᱚᱜᱮ ᱵᱚᱱ ᱠᱚᱨᱟᱣ ᱢᱟ